ᱦᱮᱞᱳ ᱟᱢ ᱚᱠᱚᱭ ᱚᱻ ᱱᱤᱭᱟᱹ ᱛᱷᱚᱲᱟ ᱥᱟᱯᱟ ᱥᱟᱡᱟᱣ ᱥᱟᱯᱲᱟᱣᱟᱜ ᱡᱤᱱᱤᱥ ᱠᱤᱨᱤᱧ ᱞᱟᱜᱟᱣᱤᱧ ᱠᱟᱱᱟ ᱛᱚ ᱪᱩᱲᱤ ᱢᱟᱞᱟ ᱠᱚ ᱢᱮᱱᱟᱜ ᱛᱟᱢ ᱜᱮᱭᱟ ᱪᱩᱲᱤ ᱠᱚ ᱢᱟᱞᱟ ᱠᱚ ᱵᱟᱦᱟ ᱯᱟᱜᱽᱨᱟ ᱠᱚ ᱦᱮᱸ ᱪᱩᱲᱤ ᱦᱚᱸ ᱢᱚᱴᱟ ᱧᱚᱜ ᱟᱜ ᱵᱟᱞᱟ ᱞᱮᱠᱟᱱ ᱧᱚᱜ ᱟᱨ ᱢᱟᱞᱟ ᱠᱚ ᱚᱱᱟ ᱦᱚᱴᱚᱜ ᱥᱮᱫ ᱦᱮᱸ ᱦᱮᱸ ᱦᱮᱸ ᱟᱫᱚ ᱪᱮᱫᱞᱮᱠᱟ ᱫᱟᱢᱮᱢ ᱦᱟᱛᱟᱣ ᱮᱫᱟ ᱦᱮᱸ ᱦᱮᱸ ᱦᱮᱸ ᱦᱮᱸ ᱫᱮᱲ ᱥᱚ ᱴᱟᱠᱟ ᱠᱟᱛᱮᱫ ᱱᱚᱣᱟ ᱫᱚ ᱫᱟᱢ ᱰᱷᱮᱨᱧᱚᱜ ᱮᱱ ᱛᱟᱢᱟ ᱛᱷᱚᱲᱟ ᱧᱚᱜ ᱠᱷᱟᱱ ᱫᱚ ᱰᱷᱮᱨᱧᱚᱜ ᱤᱧ ᱦᱟᱛᱟᱣ ᱠᱮᱭᱟ ᱦᱩᱸ ᱦᱩᱸ ᱧᱮᱞ ᱠᱟᱛᱮ ᱦᱟᱸᱜ ᱦᱮᱸ ᱦᱮᱸ ᱟᱨ ᱤᱭᱟᱹ ᱵᱚᱦᱚᱜ ᱨᱮᱭᱟᱜ ᱵᱟᱦᱟ ᱠᱚ ᱪᱮᱫ ᱞᱮᱠᱟᱱᱟᱜ ᱢᱮᱱᱟᱜᱼᱟ ᱦᱩᱸ ᱦᱮᱞᱳ ᱵᱟᱝ ᱚᱱᱮ ᱥᱟᱠᱟᱢ ᱥᱮᱞᱮᱫ ᱵᱟᱦᱟ ᱚᱠᱟ ᱠᱚ ᱢᱮᱱᱟᱜᱼᱟ ᱚᱱᱠᱟᱱᱟᱜ ᱠᱷᱟᱱ ᱫᱚ ᱵᱟᱛᱨᱟᱣ ᱠᱚᱜᱼᱟ ᱦᱩᱸ ᱵᱟᱝ ᱥᱟᱠᱟᱢ ᱥᱮᱞᱮᱫᱟᱜ ᱜᱮ ᱰᱷᱮᱨᱧᱚᱜ ᱞᱟᱜᱟᱣ ᱠᱤᱧᱟᱹ ᱚᱱᱟ ᱫᱚ ᱢᱤᱫ ᱨᱚᱠᱚᱢ ᱢᱟᱱᱮ ᱮᱱᱮᱡ ᱴᱤᱢ ᱠᱚ ᱢᱮᱱᱟᱜ ᱠᱚᱛᱟᱞᱮᱭᱟ ᱛᱚ ᱟᱫᱚ ᱢᱤᱫ ᱨᱚᱠᱚᱢ ᱜᱮ ᱞᱟᱫᱮ ᱠᱚ ᱢᱮᱱ ᱮᱫᱟ ᱛᱟᱦᱚᱞᱮ ᱡᱷᱚᱛᱚ ᱜᱮ ᱢᱤᱫ ᱦᱮᱸ ᱚᱱᱮ ᱪᱮᱫ ᱠᱚ ᱢᱮᱛᱟᱜ ᱠᱟᱱᱟ ᱟᱨᱟᱜ ᱜᱳᱞᱟᱯ ᱞᱮᱠᱟ ᱚᱱᱟ ᱠᱷᱟᱱ ᱫᱚ ᱱᱟᱯᱟᱭ ᱠᱚᱜᱼᱟ ᱥᱟᱠᱟᱢ ᱥᱚᱦᱜᱮᱜ ᱴᱷᱤᱠᱜᱮᱭᱟ ᱜᱟᱯᱟᱧ ᱪᱟᱞᱟᱜᱼᱟᱹᱧ ᱦᱟᱸᱜ

ᱦᱮᱸ ᱚᱱᱮ ᱛᱤᱱᱟᱹᱜ ᱠᱚ ᱢᱮᱛᱟᱜ ᱠᱟᱱᱟ ᱪᱚᱵᱵᱤᱥ ᱥᱟᱭᱤᱡ ᱠᱟᱹᱴᱤᱡ ᱧᱚᱜᱼᱟᱜ ᱠᱚᱦᱚᱸ ᱛᱷᱚᱲᱟ ᱦᱮᱸ ᱦᱮᱸ ᱚᱱᱠᱟ ᱦᱚᱸ ᱦᱩᱭᱩᱜᱼᱟ ᱚᱱᱟ ᱫᱚ ᱞᱟᱹᱴᱩᱜᱼᱟᱥᱮ ᱪᱮᱫ ᱦᱮᱸ ᱪᱩᱲᱤ ᱠᱚᱫᱚ ᱦᱩᱸ ᱪᱩᱲᱤ ᱠᱚᱫᱚ ᱪᱮᱫᱞᱮᱠᱟ ᱫᱟᱢ ᱦᱩᱭᱩᱜ ᱠᱟᱱᱟ ᱚᱻ ᱦᱮᱸ ᱢᱤᱫ ᱫᱷᱟᱣ ᱨᱮ ᱰᱷᱮᱨᱧᱚᱜ ᱤᱧ ᱦᱟᱛᱟᱣ ᱠᱷᱟᱱ ᱛᱷᱚᱲᱟ ᱧᱚᱜ ᱵᱟᱢ ᱦᱟᱛᱟᱣᱟ ᱠᱚᱢ ᱧᱚᱜ ᱢᱤᱫᱴᱮᱱ ᱵᱟᱨᱭᱟ ᱫᱚ ᱵᱟᱝ ᱰᱚᱡᱚᱱ ᱦᱤᱥᱟᱹᱵᱜᱤᱧ ᱦᱟᱛᱟᱣᱟ ᱦᱮᱸ ᱡᱚᱛᱚ ᱜᱮ ᱞᱟᱜᱟᱜᱼᱟ ᱢᱟᱞᱟ ᱢᱩᱫᱟᱹᱢ ᱞᱟᱜᱟᱜᱼᱟ ᱴᱤᱠᱞᱤ ᱞᱟᱜᱟᱜᱼᱟ ᱜᱟᱱᱚᱜ ᱜᱮᱭᱟ ᱡᱚᱛᱚ ᱜᱮ ᱞᱟᱜᱟᱜ ᱜᱮᱭᱟ ᱟᱪᱪᱷᱟ ᱴᱷᱤᱠᱜᱮᱭᱟ ᱦᱤᱡᱩᱜ ᱟᱹᱧ ᱦᱟᱸᱜ ᱦᱮᱸ ᱦᱮᱸ ᱡᱚᱦᱟᱨ